ᱠᱟᱹᱢᱤ ᱵᱟᱦᱮᱨ ᱨᱮ ᱤᱧ ᱫᱚ ᱚᱱᱠᱟᱱᱟᱜ ᱟᱹᱰᱤᱜᱟᱱ ᱠᱟᱹᱢᱤᱜᱤᱧ ᱠᱩᱥᱤᱭᱟᱜᱼᱟ ᱡᱟᱦᱟᱸ ᱫᱚ ᱦᱩᱭᱩᱜ ᱠᱟᱱᱟ ᱚᱞᱚᱜ ᱯᱟᱲᱦᱟᱣ ᱮᱱᱮᱡ ᱥᱮᱨᱮᱧ ᱵᱚᱞ ᱠᱷᱮᱞᱳᱰ ᱟᱨᱚ ᱮᱢᱟᱱ ᱮᱢᱟᱱ ᱠᱚ ᱟᱨ ᱥᱟᱺᱜᱤᱧ ᱡᱟᱭᱜᱟ ᱴᱩᱨ ᱪᱟᱞᱟᱜ ᱡᱟᱦᱟᱸ ᱫᱚ ᱚᱲᱟᱜ ᱠᱷᱚᱱ ᱠᱤᱪᱷᱩᱴᱟᱜ ᱥᱟᱺᱜᱤᱧ ᱜᱮᱭᱟ ᱚᱱᱠᱟᱱᱟᱜ ᱡᱟᱭᱜᱟᱨᱮ ᱴᱩᱨ ᱪᱟᱞᱟᱣ ᱦᱚᱸᱧ ᱠᱩᱥᱤᱭᱟᱜ ᱜᱮᱭᱟ ᱥᱟᱶᱛᱮ ᱵᱟᱹᱲᱥᱤ ᱛᱮ ᱦᱟᱠᱩ ᱥᱟᱵ ᱟᱨᱦᱚ ᱮᱢᱟᱱ ᱮᱢᱟᱱ ᱠᱚᱜᱤᱧ ᱠᱩᱥᱤᱭᱟᱜ ᱠᱟᱱᱟ